ᱟᱞᱮ ᱱᱚᱣᱟ ᱴᱚᱴᱷᱟ ᱨᱮ ᱟᱹᱰᱤ ᱟᱭᱢᱟ ᱜᱟᱱ ᱜᱮ ᱥᱟᱱᱛᱟᱲ ᱢᱮᱱᱟᱜ ᱞᱮᱭᱟ ᱥᱮ ᱟᱞᱮ ᱥᱩᱨ ᱥᱩᱯᱩᱨ ᱨᱮ ᱮᱢᱟᱱ ᱡᱟᱹᱛ ᱠᱚᱦᱚᱸ ᱥᱮ ᱵᱟᱸᱜᱟᱞᱤ ᱠᱚ ᱟᱹᱰᱤ ᱟᱭᱢᱟ ᱟᱭᱢᱟ ᱡᱟᱹᱛ ᱢᱮᱱᱟᱜ ᱠᱚᱣᱟ ᱟᱵᱚᱣᱟᱜ ᱯᱟᱹᱨᱥᱤ ᱠᱷᱚᱱ ᱡᱮᱢᱚᱱ ᱟᱵᱚ ᱦᱚᱲᱛᱮ ᱪᱟᱣᱞᱮ ᱵᱚᱱ ᱞᱟᱹᱭᱟ ᱫᱤᱠᱩ ᱪᱟᱣᱞᱮ ᱠᱷᱚᱱᱜᱮ ᱪᱟᱞ ᱠᱚ ᱞᱟᱹᱭᱟ ᱡᱮᱢᱚᱱ ᱟᱵᱚ ᱦᱚᱲᱛᱮ ᱢᱩᱦᱩᱞ ᱵᱚᱱ ᱞᱟᱹᱭᱟ ᱢᱩᱦᱩᱞ ᱠᱷᱚᱱᱜᱮ ᱢᱟᱛᱠᱚᱢ ᱠᱚ ᱞᱟᱹᱭᱟ ᱡᱮᱢᱚᱱ ᱟᱨᱚ ᱥᱩᱨ ᱥᱩᱨ ᱥᱩᱯᱩᱨ ᱨᱮᱱ ᱟᱭᱢᱟ ᱡᱟᱹᱛ ᱠᱚᱦᱚᱸ ᱟᱵᱚᱣᱟᱜ ᱯᱟᱹᱨᱥᱤ ᱟᱹᱰᱤᱜᱟᱱ ᱜᱮᱠᱚ ᱪᱮᱫ ᱟᱜᱩᱭᱮᱫᱟ ᱡᱮᱢᱚᱱ ᱡᱟᱦᱟᱱᱟᱜ ᱟᱹᱠᱷᱨᱤᱧ ᱠᱚᱠᱚ ᱟᱹᱜᱩᱞᱮᱠᱷᱟᱱ ᱟᱹᱰᱤ ᱡᱤᱱᱤᱥ ᱜᱮ ᱟᱵᱚᱣᱟᱜ ᱯᱟᱹᱨᱥᱤ ᱛᱮᱠᱚ ᱞᱟᱹᱭᱫᱟ ᱦᱚᱦᱚᱭᱫᱟᱠᱚ ᱟᱨ ᱵᱟᱝᱠᱚ ᱴᱷᱤᱠᱴᱷᱟᱠ ᱵᱟᱝᱠᱚ ᱦᱚᱦᱚ ᱫᱟᱲᱭᱟᱜ ᱠᱷᱟᱱ ᱟᱹᱰᱤ ᱜᱟᱱᱜᱮ ᱵᱟᱠᱚ ᱥᱚᱦᱚᱨ ᱥᱮᱴᱮᱨᱚᱜ ᱠᱟᱱᱟ ᱥᱮ ᱴᱷᱤᱠ ᱢᱚᱛᱚ ᱵᱮᱵᱽᱥᱟ ᱵᱟᱝ ᱦᱩᱭᱩᱜ ᱠᱟᱱ ᱛᱟᱠᱚᱣᱟ ᱚᱱᱟᱛᱮ ᱟᱵᱚᱣᱟᱜ ᱯᱟᱹᱨᱥᱤ ᱫᱚ ᱟᱵᱚ ᱡᱟᱹᱛ ᱢᱚᱛᱚ ᱨᱮᱫᱚ ᱵᱟᱝ ᱟᱭᱢᱟ ᱡᱟᱹᱛ ᱨᱮᱜᱮ ᱟᱵᱚᱣᱟᱜ ᱯᱟᱹᱨᱥᱤ ᱫᱚ ᱟᱹᱰᱤᱜᱟᱱ ᱜᱮᱠᱚ ᱯᱟᱥᱱᱟᱣ ᱪᱟᱞᱟᱜ ᱠᱟᱱᱟ ᱥᱮᱠᱚ ᱥᱮᱬᱟ ᱟᱹᱜᱩᱭᱮᱫᱟ